ᱟᱞᱟᱠ ᱵᱟᱹᱵᱩ ᱟᱢᱟᱜ ᱱᱚᱣᱟ ᱞᱟᱹᱰᱩ ᱫᱚᱠᱟᱱ ᱨᱮ ᱞᱟᱹᱰᱩ ᱠᱚ ᱪᱮᱫ ᱞᱮᱠᱟ ᱪᱷᱟᱨ ᱛᱮᱢ ᱟᱹᱠᱷᱨᱤᱧ ᱮᱫᱟ ᱟᱨ ᱪᱮᱫ ᱞᱮᱠᱟ ᱪᱷᱟᱲ ᱠᱚ ᱧᱟᱢᱚᱜᱼᱟ ᱟᱨ ᱚᱱᱟ ᱠᱚ ᱫᱚᱠᱟᱱ ᱨᱮᱢᱟ ᱠᱚ ᱢᱮᱛᱟ ᱫᱤᱧᱟᱹ ᱱᱚᱣᱟ ᱠᱚ ᱞᱟᱹᱰᱩ ᱱᱤᱱᱟᱹᱜ ᱠᱟᱛᱮᱜ ᱟᱢ ᱠᱤ ᱱᱚᱣᱟ ᱠᱷᱚᱱ ᱠᱚᱢᱮᱢ ᱮᱢ ᱫᱟᱲᱮᱭᱟᱜᱼᱟ ᱡᱩᱫᱤ ᱟᱢᱮᱢ ᱮᱢ ᱫᱟᱲᱮᱭᱟᱜᱼᱟ ᱛᱟᱦᱚᱞᱮ ᱟᱢ ᱴᱷᱮᱱ ᱜᱤᱧ ᱦᱟᱛᱟᱣ ᱠᱮᱭᱟ ᱟᱨ ᱟᱞᱮᱭᱟᱜ ᱫᱚ ᱢᱚᱬᱮ ᱢᱟᱦᱟ ᱦᱤᱞᱟᱹᱜ ᱜᱮ ᱵᱟᱯᱞᱟ ᱞᱮ ᱥᱟᱹᱦᱤ ᱡᱩᱨᱤ ᱠᱟᱫᱟ ᱚᱱᱟ ᱞᱟᱹᱜᱤᱫ ᱛᱮᱞᱮ ᱞᱟᱹᱰᱩ ᱞᱮ ᱞᱟᱜᱟᱜ ᱠᱟᱱᱟ ᱟᱢ ᱫᱚ ᱡᱩᱫᱤᱢ ᱮᱢ ᱫᱟᱲᱮᱭᱟᱜᱼᱟ ᱤᱱᱟᱹ ᱦᱤᱞᱟᱹᱜ ᱛᱮ ᱛᱟᱦᱚᱞᱮ ᱞᱟᱹᱭ ᱢᱮ ᱟᱞᱮ ᱞᱮ ᱚᱰᱟᱨ ᱞᱮ ᱦᱟᱛᱟᱣᱟ ᱟᱨ ᱵᱟᱠᱷᱟᱱ ᱫᱚ ᱮᱴᱟᱜ ᱫᱚᱠᱟᱱ ᱞᱮ ᱧᱮᱞᱟ ᱡᱩᱫᱤᱢ ᱨᱮᱵᱮᱱ ᱠᱟᱱ ᱠᱷᱟᱱ ᱫᱚ ᱟᱨ ᱚᱱᱟ ᱡᱟᱦᱟᱸ ᱠᱟᱹᱣᱰᱤᱧ ᱞᱟᱹᱭ ᱠᱮᱫᱟ ᱚᱱᱟ ᱢᱩᱜᱽᱨᱮ ᱡᱩᱫᱤ ᱦᱩᱭᱩᱜᱼᱟ ᱛᱟᱨᱮ ᱴᱷᱤᱠ ᱜᱤᱭᱟ ᱵᱟᱝ ᱠᱷᱟᱱ ᱫᱚ ᱵᱟᱝ ᱜᱟᱱᱚᱜᱼᱟ ᱴᱷᱤᱜᱽ ᱟᱪᱷᱮ ᱦᱮᱸᱦᱮᱸ ᱦᱮᱸ ᱦᱮᱸ ᱴᱷᱤᱠ ᱜᱤᱭᱟ ᱛᱟᱦᱚᱞᱮ ᱢᱟ ᱚᱱᱟ ᱜᱮ ᱱᱚᱸᱰᱮ ᱠᱷᱚᱱ ᱜᱤᱧ ᱤᱫᱤᱭᱟ ᱦᱚᱭ ᱥᱮ ᱨᱮᱰᱤ ᱠᱟᱜ ᱢᱮ ᱮᱱ ᱦᱤᱞᱚᱜ ᱛᱮ ᱦᱳᱭ